ᱵᱤᱨᱵᱷᱩᱢ ᱦᱚᱱᱚᱛ ᱨᱮᱭᱟᱜ ᱢᱩᱬᱩᱫ ᱨᱟᱹᱥᱠᱟᱹ ᱟᱱᱟᱜ ᱠᱟᱹᱢᱤ ᱠᱟᱹᱥᱱᱤ ᱟᱨ ᱨᱟᱹᱥᱠᱟᱹ ᱨᱮᱭᱟᱜ ᱮᱴᱟᱜ ᱦᱚᱨᱟ ᱠᱚᱫᱚ ᱦᱩᱭᱩᱜ ᱠᱟᱱᱟ ᱯᱟᱛᱟᱼᱪᱷᱟᱛᱟ ᱵᱟᱦᱟ ᱯᱚᱨᱚᱵᱽ ᱯᱩᱥ ᱢᱮᱞᱟ ᱥᱤᱱᱮᱹᱢᱟ ᱠᱷᱮᱞᱳᱰ ᱥᱟᱭᱮᱨ ᱵᱮᱛᱤ ᱯᱟᱨᱠ ᱟᱨᱚ ᱟᱭᱢᱟ ᱜᱚᱴᱟᱝ ᱥᱟᱭᱮᱨ ᱵᱮᱛᱤ ᱯᱟᱨᱠ ᱨᱮᱫᱚ ᱜᱤᱫᱽᱨᱟᱹᱠᱚ ᱞᱟᱹᱜᱤᱫ ᱟᱭᱢᱟ ᱜᱚᱴᱟᱝ ᱜᱟᱛᱮᱭᱟᱜ ᱡᱤᱱᱤᱥᱠᱚ ᱢᱮᱱᱟᱜᱼᱟ ᱡᱮᱞᱮᱠᱟ ᱡᱷᱤᱞᱟᱹᱣᱟᱜ ᱯᱩᱠᱷᱨᱤ ᱨᱮ ᱠᱟᱹᱴᱤᱡ ᱠᱟᱹᱴᱤᱡ ᱰᱷᱚᱸᱜᱟ ᱠᱚ ᱢᱮᱱᱟᱜᱼᱟ ᱡᱟᱦᱟᱸ ᱫᱚ ᱜᱤᱫᱽᱨᱟᱹ ᱜᱮᱠᱚ ᱪᱟᱞᱟᱣ ᱫᱟᱲᱮᱭᱟᱜᱼᱟ ᱚᱸᱰᱮ ᱫᱚ ᱟᱭᱢᱟ ᱨᱚᱠᱚᱢ ᱡᱚᱢᱟᱜ ᱦᱚᱸ ᱧᱟᱢᱚᱜᱼᱟ ᱚᱱᱟᱛᱮ ᱫᱤᱱᱟᱹᱢᱼᱫᱤᱱ ᱦᱚᱲ ᱫᱚ ᱟᱹᱰᱤ ᱟᱸᱴᱠᱚ ᱡᱟᱣᱨᱟᱜᱼᱟ ᱛᱚᱵᱮ ᱜᱮᱹᱴ ᱨᱮ ᱵᱚᱞᱚᱜ ᱡᱚᱠᱷᱮᱱ ᱠᱟᱹᱣᱰᱤ ᱫᱚ ᱞᱟᱜᱟᱜᱼᱟ